ᱱᱚᱝᱠᱟᱱ ᱡᱟᱦᱟᱸ ᱡᱚᱢᱟᱜ ᱢᱮᱱᱟᱜᱼᱟ ᱡᱟᱦᱟᱸ ᱫᱚ ᱫᱤᱱᱟᱹᱢ ᱵᱮᱱᱟᱣ ᱞᱟᱜᱟᱜᱼᱟ ᱚᱱᱟᱫᱚ ᱫᱟᱠᱟ ᱩᱛᱩ ᱮᱵᱚᱝ ᱯᱤᱴᱷᱟᱹ ᱰᱩᱢᱵᱩᱜ ᱠᱚ ᱫᱤᱱᱟᱹᱢ ᱜᱮ ᱵᱮᱱᱟᱣ ᱦᱩᱭᱩᱜᱼᱟ ᱮᱵᱚᱝ ᱡᱚᱢ ᱦᱩᱭᱩᱜᱼᱟ ᱮᱵᱚᱝ ᱦᱚᱲᱠᱚ ᱦᱳᱴᱮᱞ ᱵᱮᱱᱟᱣ ᱠᱟᱛᱮᱫ ᱮᱢᱚᱱ ᱡᱟᱦᱟᱸ ᱥᱮᱫ ᱨᱮᱱ ᱡᱟᱦᱟᱸᱭ ᱴᱟᱜ ᱫᱤᱥᱚᱢ ᱨᱮᱱ ᱦᱚᱲ ᱠᱚ ᱫᱟᱬᱟᱱ ᱠᱚ ᱦᱤᱡᱩᱜᱼᱟ ᱦᱟᱛᱟᱣ ᱟᱠᱚ ᱮᱵᱚᱝ ᱩᱱᱤ ᱡᱟᱦᱟᱸᱭ ᱫᱚᱠᱟᱱ ᱠᱟᱜ ᱟᱭ ᱩᱱᱤ ᱦᱚᱸ ᱩᱱᱤᱭᱟᱜ ᱦᱚᱸ ᱯᱚᱭᱥᱟ ᱦᱩᱭᱩᱜ ᱛᱟᱭᱟ ᱡᱮᱢᱚᱱ ᱫᱟᱠᱟ ᱯᱤᱴᱷᱟᱹ ᱰᱩᱢᱵᱩᱜ ᱠᱚᱭ ᱵᱮᱱᱟᱣ ᱠᱟᱜᱼᱟ ᱟᱨ ᱩᱱᱠᱩ ᱦᱚᱸ ᱫᱟᱬᱟᱱ ᱠᱚ ᱦᱮᱡᱽ ᱠᱚᱜᱼᱟ ᱛᱤᱨᱮ ᱤᱥᱤᱱ ᱟᱠᱚ ᱵᱟᱥᱟᱝ ᱟᱠᱚ ᱛᱚᱵᱮ ᱛᱚᱠᱚ ᱡᱚᱢᱟ ᱚᱱᱟᱛᱮ ᱩᱱᱠᱩ ᱠᱚ ᱦᱟᱛᱟᱣ ᱞᱟᱹᱜᱤᱫ ᱡᱳᱴᱮᱞ ᱠᱚ ᱵᱮᱱᱟᱣ ᱠᱟᱛᱮᱫ ᱫᱟᱠᱟ ᱩᱛᱩ ᱮᱵᱚᱝ ᱡᱤᱞ ᱠᱚᱦᱚᱸ ᱦᱟᱹᱠᱩ ᱠᱚᱦᱚᱸ ᱵᱮᱵᱚᱥᱛᱷᱟ ᱵᱤᱞᱤ ᱠᱚᱦᱚᱸ ᱵᱮᱵᱚᱥᱛᱷᱟ ᱛᱟᱦᱮᱱᱟ ᱡᱮ ᱨᱮᱸᱜᱮᱡ ᱠᱚ ᱞᱮᱠᱷᱟᱱ ᱮᱢ ᱜᱟᱱᱚᱜᱼᱟ ᱛᱟᱨᱯᱚᱨ ᱡᱮᱢᱚᱱ ᱟᱞ ᱟᱞᱮ ᱦᱚᱸ ᱡᱩᱫᱤ ᱡᱟᱦᱟᱸ ᱥᱮᱫ ᱫᱟᱬᱟᱱ ᱞᱮ ᱪᱟᱞᱟᱜᱼᱟ ᱪᱟᱞᱟᱣ ᱠᱟᱛᱮᱫ ᱟᱞᱮ ᱦᱚᱸ ᱡᱮᱢᱚᱱ ᱚᱱᱠᱟ ᱥᱩᱡᱳᱜᱽ ᱥᱩᱵᱤᱫᱷᱟ ᱧᱟᱢᱚᱜᱼᱟ ᱚᱱᱠᱟ ᱫᱚᱠᱟᱱ ᱠᱚ ᱱᱚᱰᱮ ᱫᱚ ᱚᱱᱠᱟᱜᱮ ᱱᱟᱥᱛᱟᱜ ᱞᱟᱜᱟᱜᱼᱟ ᱚᱱᱟ ᱠᱚᱨᱮ ᱡᱚᱢ ᱞᱟᱜᱟᱜᱼᱟ ᱮᱵᱚᱝ ᱛᱟᱦᱮᱱ ᱞᱟᱜᱟᱜᱼᱟ